ᱟᱵᱚ ᱥᱚᱢᱟᱡᱽ ᱨᱮᱫᱚ ᱟᱹᱰᱤᱜᱟᱱ ᱵᱷᱮᱱᱛᱟ ᱠᱟᱛᱷᱟ ᱦᱮᱱᱟᱜᱚᱜᱼᱟ ᱡᱮ ᱟᱵᱚᱨᱮᱱ ᱜᱚᱲᱚᱢ ᱦᱟᱲᱟᱢ ᱠᱚᱠᱚ ᱛᱟᱦᱮᱸᱠᱟᱱ ᱩᱱ ᱥᱚᱢᱚᱭ ᱫᱚ ᱵᱷᱮᱱᱛᱟ ᱠᱟᱛᱷᱟ ᱟᱹᱰᱤ ᱟᱸᱴ ᱠᱚ ᱜᱟᱯᱟᱞ ᱢᱟᱨᱟᱜ ᱠᱟᱱ ᱛᱟᱦᱮᱱᱚᱜᱼᱟ ᱪᱮᱫᱟᱜ ᱥᱮ ᱡᱟᱦᱟᱸᱭ ᱵᱟᱹᱦᱩ ᱧᱮᱞᱮ ᱪᱟᱞᱟᱜ ᱛᱚ ᱩᱱᱠᱩ ᱫᱚᱠᱚ ᱢᱮᱱᱟ ᱡᱮ ᱥᱟᱥᱟᱝ ᱯᱤᱭᱳ ᱵᱟᱹᱦᱩ ᱠᱩᱲᱤ ᱧᱮᱞ ᱡᱚᱠᱷᱚᱱ ᱠᱚ ᱪᱟᱞᱟᱜᱼᱟ ᱡᱮ ᱥᱟᱥᱟᱝ ᱯᱤᱭᱳ ᱠᱚ ᱦᱮᱡ ᱠᱟᱱᱟ ᱚᱱᱟ ᱢᱤᱫᱴᱮᱱ ᱵᱷᱮᱱᱛᱟ ᱠᱟᱛᱷᱟ ᱦᱩᱭᱩᱜ ᱠᱟᱱᱟ ᱟᱨ ᱢᱤᱫᱴᱮᱱ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱚᱠᱷᱚᱱ ᱵᱟᱞᱟᱭᱟ ᱫᱟᱠᱟ ᱨᱮᱸᱜᱮᱡ ᱠᱚᱣᱟ ᱛᱟᱞᱦᱮ ᱨᱮᱠᱚ ᱢᱮᱱᱟ ᱞᱩᱵᱩᱜ ᱢᱩᱡᱽ ᱠᱚ ᱜᱮᱨᱮᱫ ᱵᱚᱱᱟ ᱞᱟᱡ ᱚᱱᱮ ᱚᱝᱠᱟᱱ ᱟᱨ ᱡᱮ ᱟᱨᱦᱚᱸ ᱟᱭᱢᱟ ᱜᱚᱴᱟᱝ ᱢᱮᱱᱟᱜᱚᱜᱼᱟ ᱡᱮ ᱡᱚᱠᱷᱚᱱ ᱫᱟᱜ ᱛᱮᱛᱟᱝ ᱠᱚᱣᱟ ᱛᱚᱠᱷᱚᱱ ᱫᱚᱠᱚ ᱢᱮᱱᱟ ᱟᱵᱚ ᱫᱚ ᱞᱟᱹᱣᱠᱟᱹ ᱰᱷᱟᱝ ᱟᱠᱟᱱ ᱛᱟᱵᱚᱱᱟ ᱛᱟᱞᱦᱮ ᱠᱷᱟᱱ ᱫᱟᱜ ᱠᱚ ᱟᱹᱜᱩᱣᱟᱠᱚᱣᱟ ᱟᱨ ᱟᱨᱦᱚᱸ ᱟᱭᱢᱟ ᱜᱚᱴᱟᱝ ᱢᱮᱱᱟᱜᱚᱜᱼᱟ ᱡᱮ ᱱᱚᱝᱠᱟ ᱠᱚ ᱢᱮᱱᱟ ᱡᱚᱠᱷᱚᱱ ᱜᱮ ᱵᱟᱯᱞᱟ ᱦᱩᱭᱩᱜ ᱠᱟᱱᱟ ᱦᱳᱭᱛᱳ ᱛᱚᱠᱷᱚᱱ ᱫᱚ ᱢᱮᱱᱟᱠᱚ ᱡᱮ ᱫᱟᱠᱟ ᱡᱚᱢ ᱚᱠᱛᱚ ᱨᱮ ᱡᱚᱠᱷᱚᱱ ᱵᱚᱱ ᱫᱩᱲᱩᱵᱚᱜᱼᱟ ᱛᱚᱠᱷᱚᱱ ᱫᱚ ᱚᱠᱚᱭ ᱫᱚ ᱪᱟᱹᱢᱯᱩᱨ ᱧᱚᱜ ᱛᱮᱦᱚᱸ ᱠᱚ ᱢᱮᱱᱟ ᱡᱮ ᱤᱭᱟᱹ ᱵᱷᱮᱱᱛᱟ ᱠᱟᱛᱷᱟ ᱧᱚᱜ ᱛᱮᱦᱚᱸ ᱠᱚ ᱢᱮᱱᱟ ᱡᱮ ᱫᱷᱟᱹᱨᱛᱤ ᱯᱟᱹᱴᱩᱵ ᱫᱷᱟᱹᱨᱛᱤ ᱯᱟᱹᱴᱩᱵ ᱛᱚᱵᱮ ᱠᱷᱟᱱ ᱚᱱᱟ ᱫᱚᱠᱚ ᱢᱮᱛᱟᱜᱼᱟ ᱥᱩᱠᱨᱤ ᱡᱤᱞ ᱥᱩᱠᱨᱤ ᱥᱩᱠᱨᱤ ᱠᱚ ᱢᱮᱛᱟᱣᱟᱠᱚᱣᱟ ᱫᱷᱟᱹᱨᱛᱤ ᱯᱟᱹᱴᱩᱵ ᱟᱫᱚ ᱟᱨ ᱡᱚᱠᱷᱚᱱ ᱫᱚ ᱟᱨᱦᱚᱸ ᱱᱚᱣᱟ ᱦᱚᱸ ᱢᱮᱱᱟᱜᱼᱟ ᱡᱮ ᱤᱭᱟᱹ ᱤᱭᱟᱹ ᱯᱩᱥᱤ ᱫᱤᱨᱤᱧ ᱛᱟᱦᱚᱞᱮ ᱚᱱᱟ ᱫᱚ ᱦᱩᱭᱩᱜ ᱠᱟᱱᱟ ᱢᱟᱹᱨᱤᱪ ᱟᱫᱚ ᱚᱱᱮ ᱚᱱᱠᱟ ᱟᱵᱚ ᱥᱚᱢᱟᱡᱽ ᱨᱮ ᱵᱷᱮᱱᱛᱟ ᱠᱟᱛᱷᱟ ᱡᱮ ᱱᱩᱱᱟᱹᱝ ᱜᱚᱴᱟᱝ ᱢᱮᱱᱟᱜᱚᱜᱼᱟ ᱛᱚ ᱟᱹᱰᱤ ᱜᱮ ᱢᱟᱱᱮ ᱵᱷᱮᱱᱛᱟ ᱠᱟᱛᱷᱟ ᱢᱮᱱᱟᱜᱚᱜᱼᱟ ᱛᱚ ᱵᱟᱵᱚ ᱵᱩᱡᱷᱟᱹᱣ ᱫᱟᱲᱮᱭᱟᱜᱼᱟ ᱢᱟᱱᱮ ᱵᱩᱡᱷᱟᱹᱣ ᱦᱚᱲ ᱠᱚ ᱵᱩᱡᱷᱟᱹᱣᱟ ᱵᱟᱝ ᱵᱩᱡᱷᱟᱹᱣ ᱦᱚᱲ ᱫᱚ ᱵᱟᱠᱚ ᱵᱩᱡᱷᱟᱹᱣᱟ ᱟᱫᱚ ᱚᱱᱟ ᱞᱮᱠᱟ ᱛᱮᱜᱮ ᱵᱟᱞᱟᱭᱟ ᱟᱵᱚ ᱦᱚᱸ ᱵᱟᱞᱟᱭᱟ ᱡᱮ ᱪᱮᱫᱞᱮᱠᱟ ᱤᱭᱟᱹ ᱦᱮᱱᱟᱜ ᱵᱚᱱᱟ ᱱᱤᱭᱟᱹ ᱠᱚᱫᱚ ᱢᱟᱱᱮ ᱟᱵᱚ ᱠᱷᱚᱱ ᱮᱴᱟᱜ ᱡᱟᱹᱛ ᱫᱚ ᱵᱟᱠᱚ ᱵᱟᱰᱟᱭᱟ ᱦᱟᱸᱜ ᱡᱮ ᱵᱟᱞᱟᱭ ᱫᱚ ᱱᱚᱝᱠᱟ ᱢᱮᱱᱟᱜ ᱛᱟᱠᱚᱣᱟ ᱡᱮ ᱩᱱᱠᱩ ᱫᱚ ᱵᱟᱞᱟᱭᱟ ᱡᱚᱦᱟᱨ ᱫᱚ ᱟᱞᱟᱫᱟ ᱜᱮᱭᱟ ᱵᱟᱞᱟᱭᱟ ᱫᱚ ᱛᱤᱼᱛᱤ ᱥᱟᱯᱟᱵ ᱠᱟᱛᱮᱫ ᱠᱚᱲᱟ ᱦᱚᱲ ᱫᱚᱠᱚ ᱤᱭᱟᱹᱜᱼᱟ ᱵᱟᱞᱟᱭᱟ ᱠᱚ ᱡᱚᱦᱟᱨᱟ ᱟᱨ ᱜᱚᱜᱚ ᱦᱚᱲ ᱦᱚᱸ ᱡᱚᱠᱷᱚᱱ ᱠᱩᱲᱤ ᱦᱚᱲ ᱠᱚ ᱛᱮᱦᱮᱱᱟ ᱛᱚᱠᱷᱚᱱ ᱫᱚ ᱜᱟᱛᱮ ᱜᱟᱛᱮ ᱩᱱᱠᱩ ᱛᱤᱠᱚ ᱥᱟᱯᱟᱵᱟ ᱟᱨ ᱱᱚᱣᱟ ᱢᱮᱱᱟᱜ ᱛᱟᱵᱚᱱᱟ ᱡᱚᱠᱷᱚᱱ ᱜᱮ ᱵᱟᱞᱟᱭᱟ ᱫᱩᱲᱩᱵ ᱧᱟᱯᱟᱢ ᱠᱟᱛᱮᱫ ᱧᱩᱼᱡᱚᱢ ᱠᱮᱫᱟ ᱠᱚ ᱛᱚᱠᱷᱚᱱ ᱜᱤ ᱵᱟᱞᱟᱭᱟ ᱠᱚ ᱧᱩᱼᱡᱚᱢ ᱠᱟᱛᱮᱫ ᱚᱲᱟᱜ ᱠᱚ ᱪᱟᱞᱟᱜᱼᱟ ᱛᱚᱠᱷᱚᱱ ᱫᱚᱠᱚ ᱱᱚᱝᱠᱟ ᱠᱚ ᱢᱮᱱᱟ ᱵᱷᱮᱱᱛᱟ ᱠᱟᱛᱷᱟ ᱡᱮ ᱱᱤᱛᱳᱜ ᱢᱟᱵᱚᱱ ᱟᱹᱛᱤᱧ ᱵᱟᱲᱟᱭᱮᱱ ᱦᱳ ᱛᱮ ᱱᱤᱛᱳᱜ ᱫᱚ ᱢᱟᱱᱮ ᱤᱞᱼᱥᱩᱯᱨᱩᱢᱚᱜᱼᱟ ᱵᱚᱱ ᱤᱞᱼᱥᱩᱯᱨᱩᱢ ᱢᱟᱱᱮ ᱫᱚ ᱢᱟᱱᱮ ᱚᱱᱟ ᱫᱚ ᱪᱟᱞᱟᱜ ᱨᱮᱱᱟᱜ ᱠᱟᱛᱷᱟ ᱚᱱᱟ ᱫᱚ ᱪᱟᱞᱟᱜ ᱟᱠᱚ ᱦᱚᱸ ᱚᱱᱟ ᱠᱟᱛᱷᱟ ᱠᱚ ᱢᱮᱱ ᱚᱪᱚᱭᱟ ᱛᱟᱦᱚᱞᱮ ᱵᱷᱮᱱᱛᱟ ᱠᱟᱛᱷᱟ ᱱᱤᱭᱟᱹ ᱟᱵᱚ ᱤᱭᱟᱹ ᱨᱮ ᱟᱹᱰᱤᱜᱟᱱ ᱢᱮᱱᱟᱜᱚᱜᱼᱟ